ᱥᱟᱱᱛᱟᱲᱤ ᱯᱟᱹᱨᱥᱤ ᱨᱮᱭᱟᱜ ᱞᱟᱦᱟᱱᱛᱤ ᱤᱫᱤᱠᱟᱛᱮᱫ ᱟᱢᱟᱜ ᱫᱤᱥ ᱦᱩᱫᱤᱥ ᱞᱟᱹᱭ ᱥᱚᱫᱚᱨ ᱢᱮ ᱥᱟᱱᱛᱟᱲᱤ ᱯᱟᱹᱨᱥᱤ ᱫᱚ ᱥᱟᱱᱛᱟᱲ ᱠᱚᱣᱟᱜ ᱡᱟᱱᱟᱢ ᱯᱟᱹᱨᱥᱤ ᱠᱟᱱᱟ ᱱᱚᱣᱟ ᱯᱟᱹᱨᱥᱤ ᱫᱚ ᱚᱥᱴᱨᱳ ᱮᱥᱤᱭᱟᱴᱤᱠ ᱯᱟᱨᱥᱤ ᱜᱷᱟᱨᱚᱸᱡᱽ ᱨᱮᱭᱟᱜ ᱢᱤᱫ ᱯᱟᱹᱨᱥᱤ ᱠᱟᱱᱟ ᱥᱟᱱᱛᱟᱲᱤ ᱯᱟᱹᱨᱥᱤ ᱫᱚ ᱵᱷᱟᱨᱚᱛ ᱨᱮᱱᱟᱜ ᱥᱚᱝᱵᱤᱫᱷᱟᱱ ᱨᱮ ᱫᱩ ᱦᱟᱡᱟᱨ ᱛᱤᱱ ᱥᱟᱞ ᱨᱮᱱᱟᱜ ᱵᱟᱭᱤᱥᱮ ᱰᱤᱥᱮᱢᱵᱚᱨ ᱤᱨᱟᱹᱞ ᱟᱱᱟᱜ ᱚᱱᱩᱥᱩᱪᱤ ᱨᱮ ᱥᱮᱞᱮᱫ ᱟᱠᱟᱱᱟ ᱤᱱᱟᱹ ᱛᱟᱭᱚᱢ ᱫᱩ ᱦᱟᱡᱟᱨ ᱯᱟᱸᱪ ᱠᱷᱚᱱ ᱥᱟᱱᱛᱟᱲᱤ ᱯᱟᱹᱨᱥᱤ ᱛᱮ ᱚᱞᱚᱜ ᱯᱟᱲᱦᱟᱣ ᱫᱚ ᱮᱦᱚᱵ ᱟᱠᱟᱱᱟ ᱱᱤᱛᱚᱜ ᱚᱠᱛᱚ ᱨᱮ ᱥᱟᱱᱛᱟᱲᱤ ᱯᱟᱹᱨᱥᱤ ᱛᱮ ᱚᱞᱚᱜ ᱯᱟᱲᱦᱟᱜ ᱵᱟᱹᱲᱛᱤ ᱠᱟᱭᱛᱮ ᱵᱮᱝᱜᱚᱞ ᱯᱚᱱᱚᱛ ᱨᱮ ᱦᱩᱭᱩᱜ ᱠᱟᱱᱟ ᱟᱨ ᱚᱱᱟ ᱫᱚ ᱚᱞᱪᱤᱠᱤ ᱦᱚᱨᱚᱯ ᱛᱮᱜᱮ ᱚᱞ ᱯᱟᱲᱦᱟᱣ ᱫᱚ ᱦᱩᱭᱩᱜ ᱠᱟᱱᱟ ᱱᱤᱛᱚᱜ ᱤᱥᱠᱩᱞ ᱠᱚᱞᱮᱡᱽ ᱡᱮᱜᱮᱫ ᱵᱤᱨᱫᱟᱹᱜᱟᱲ ᱠᱚᱨᱮ ᱚᱞᱚᱜ ᱯᱟᱲᱦᱟᱣ ᱫᱚ ᱦᱩᱭᱩᱜ ᱠᱟᱱᱟ ᱚᱱᱟ ᱥᱟᱶᱛᱮ ᱥᱟᱱᱛᱟᱲᱤ ᱯᱟᱹᱨᱥᱤ ᱨᱮ ᱛᱚᱨᱡᱚᱢᱟ ᱠᱟᱹᱢᱤ ᱠᱚᱦᱚᱸ ᱦᱩᱭ ᱯᱩᱨᱟᱹᱣᱚᱜ ᱠᱟᱱᱟ ᱱᱚᱣᱟ ᱠᱚ ᱪᱷᱟᱰᱟ ᱦᱚᱸ ᱥᱟᱱᱛᱟᱲᱤ ᱯᱟᱹᱨᱥᱤ ᱞᱟᱦᱟᱱᱛᱤ ᱞᱟᱹᱜᱤᱫ ᱛᱮ ᱟᱨᱦᱚᱸ ᱟᱭᱢᱟ ᱠᱟᱹᱢᱤ ᱦᱚᱨᱟ ᱠᱚ ᱠᱚᱨᱟᱣ ᱫᱚᱨᱠᱟᱨᱚᱜ ᱠᱟᱱᱟ ᱚᱱᱟ ᱠᱚᱫᱚ ᱦᱩᱭᱩᱜ ᱠᱟᱱᱟ ᱱᱤᱛᱚᱜ ᱧᱮᱞᱚᱜ ᱠᱟᱱᱟ ᱥᱟᱱᱛᱟᱲ ᱜᱷᱟᱨᱚᱸᱡᱽ ᱨᱮ ᱥᱟᱱᱛᱟᱲᱤ ᱛᱮ ᱵᱟᱝ ᱨᱚᱲ ᱠᱟᱛᱮ ᱯᱚᱱᱚᱛ ᱡᱟᱹᱱᱤᱡ ᱯᱟᱹᱨᱥᱤ ᱛᱮᱠᱚ ᱨᱚᱯᱚᱲ ᱠᱟᱱᱟ ᱚᱱᱟ ᱞᱮᱠᱟᱛᱮ ᱥᱟᱱᱛᱟᱲᱤ ᱯᱟᱹᱨᱥᱤ ᱫᱚ ᱟᱹᱰᱤ ᱟᱱᱟᱴ ᱥᱮ ᱟᱡᱷᱟᱴ ᱨᱮ ᱢᱮᱱᱟᱭᱟ ᱚᱱᱟ ᱯᱟᱹᱨᱥᱤ ᱡᱤᱭᱟᱹᱲ ᱫᱚᱦᱚᱭ ᱞᱟᱹᱜᱤᱫ ᱛᱮ ᱟᱛᱳ ᱚᱲᱟᱜ ᱨᱮᱱ ᱟᱨᱵᱟᱝ ᱵᱟᱡᱟᱨ ᱥᱟᱦᱟᱨ ᱨᱮᱱ ᱡᱟᱦᱟᱸ ᱛᱤᱱᱟᱹᱜ ᱥᱟᱱᱛᱟᱲ ᱜᱮ ᱢᱮᱱᱟᱜ ᱠᱚᱣᱟ ᱩᱱᱠᱩ ᱫᱚ ᱟᱠᱚᱣᱟᱜ ᱚᱲᱟᱜ ᱨᱮᱫᱚ ᱱᱤᱡᱮᱨᱟᱜ ᱡᱟᱱᱟᱢ ᱟᱲᱟᱝ ᱥᱮ ᱜᱚ ᱯᱟᱨᱥᱤ ᱥᱟᱱᱛᱟᱲᱤ ᱛᱮᱠᱚ ᱨᱚᱲ ᱨᱚᱯᱚᱲ ᱢᱟ ᱟᱨ ᱫᱤᱱᱟᱹᱢ ᱡᱤᱭᱚᱱ ᱨᱮ ᱚᱱᱟ ᱠᱚ ᱵᱮᱵᱷᱟᱨ ᱤᱫᱤᱢᱟ ᱚᱱᱟ ᱛᱟᱭᱚᱢ ᱚᱱᱟ ᱥᱟᱱᱛᱟᱲᱤ ᱯᱟᱹᱨᱥᱤ ᱛᱮᱜᱮ ᱢᱮᱜᱟᱡᱤᱱ ᱠᱚ ᱢᱮᱱᱫᱚ ᱯᱟᱛᱷᱟᱢ ᱯᱩᱛᱷᱤ ᱠᱚᱫᱚ ᱚᱞ ᱟᱨ ᱯᱟᱲᱦᱟᱣ ᱫᱚᱨᱠᱟᱨᱚᱜ ᱠᱟᱱᱟ ᱥᱩᱫᱷᱩ ᱟᱫᱚᱢ ᱦᱚᱲ ᱠᱚᱫᱚ ᱮᱠᱷᱮᱱ ᱯᱟᱛ ᱥᱟᱱᱛᱟᱲᱤ ᱯᱟᱨᱥᱤᱛᱮ ᱚᱞᱟᱜ ᱯᱩᱛᱷᱤ ᱯᱟᱛᱷᱟᱢ ᱚᱞ ᱜᱮᱠᱚ ᱚᱞ ᱠᱟᱜᱼᱟ ᱯᱟᱲᱦᱟᱣ ᱫᱚ ᱵᱟᱝ ᱚᱱᱟ ᱚᱞ ᱥᱟᱶᱛᱮ ᱯᱟᱲᱦᱟᱣ ᱨᱮᱱᱟᱜ ᱦᱚᱸ ᱞᱟᱹᱠᱛᱤ ᱢᱮᱱᱟᱜᱼᱟ ᱟᱨ ᱡᱟᱦᱟᱸᱭ ᱠᱚ ᱥᱟᱱᱛᱟᱲᱤ ᱯᱟᱹᱨᱥᱤ ᱛᱮ ᱵᱟᱝ ᱠᱚ ᱯᱟᱲᱦᱟᱣ ᱫᱟᱲᱮᱭᱟᱜ ᱩᱱᱠᱩ ᱯᱟᱲᱦᱟᱣ ᱦᱚᱪᱚᱠᱚ ᱟᱨ ᱥᱮ ᱯᱟᱲᱦᱟᱣ ᱦᱚᱪᱚ ᱨᱮᱱᱟᱜ ᱠᱚ ᱞᱟᱹᱜᱤᱫ ᱛᱮ ᱨᱟᱹᱥᱠᱟᱹ ᱦᱚᱪᱚ ᱨᱮᱱᱟᱜ ᱦᱚᱸ ᱠᱩᱨᱩᱢᱩᱴᱩ ᱫᱚᱨᱠᱟᱨᱚᱜ ᱠᱟᱱᱟ ᱚᱱᱟᱫᱚ ᱟᱨᱚ ᱚᱱᱟ ᱪᱷᱟᱰᱟ ᱟᱛᱳᱨᱮ ᱡᱟᱦᱟᱸ ᱛᱤᱱᱟᱹᱜ ᱟᱛᱳ ᱦᱚᱲ ᱠᱚ ᱟᱨᱚ ᱥᱟᱱᱛᱟᱲ ᱥᱟᱶᱛᱟ ᱨᱮᱱᱟᱜ ᱡᱟᱦᱟᱸ ᱛᱤᱱᱟᱹᱜ ᱜᱮ ᱥᱟᱢᱟᱡᱤᱠ ᱥᱚᱝᱜᱚᱴᱷᱚᱱ ᱠᱚ ᱢᱮᱱᱟᱜ ᱟᱠᱟᱫᱟ ᱩᱱᱠᱩ ᱠᱚ ᱯᱟᱦᱚᱴᱟ ᱠᱷᱚᱱ ᱦᱚᱸ ᱚᱠᱛᱚ ᱡᱟᱱᱤ ᱚᱠᱛᱚ ᱱᱟᱹᱯᱤᱛ ᱥᱟᱱᱛᱟᱲᱤ ᱯᱟᱹᱨᱥᱤ ᱵᱟᱠᱷᱨᱟᱛᱮ ᱚᱱᱠᱟᱱᱟᱜ ᱳᱣᱟᱨᱠ ᱥᱚᱯ ᱢᱮᱱ ᱫᱚ ᱟᱞᱳᱪᱚᱱᱟ ᱠᱚ ᱠᱚᱨᱟᱣ ᱫᱚᱨᱠᱟᱨᱚᱜ ᱠᱟᱱᱟ ᱥᱟᱱᱛᱟᱲᱤ ᱯᱟᱨᱥᱤ ᱤᱫᱤ ᱠᱟᱛᱮᱫ ᱟᱛᱩᱨᱮᱱ ᱦᱚᱲ ᱫᱤᱥᱚᱢ ᱨᱮᱱ ᱦᱚᱲ ᱠᱚ ᱚᱱᱟ ᱨᱮᱱᱟᱜ ᱜᱩᱱ ᱢᱚᱦᱚᱛ ᱠᱚ ᱵᱟᱰᱟᱭ ᱦᱚᱪᱚ ᱠᱟᱛᱮᱫ ᱟᱛᱳ ᱚᱲᱟᱜ ᱨᱮᱱ ᱡᱟᱦᱟᱸ ᱛᱤᱱᱟᱹᱜ ᱵᱟ ᱚᱞᱚᱜ ᱯᱟᱲᱦᱟᱣ ᱵᱟᱝ ᱵᱟᱰᱟᱭᱟᱱ ᱦᱚᱲ ᱠᱚ ᱥᱟᱶᱛᱮ ᱵᱟᱰᱟᱭᱟᱱ ᱦᱚᱲ ᱠᱚᱦᱚᱸ ᱡᱟᱦᱟᱸᱭ ᱠᱚ ᱥᱟᱱᱛᱟᱲ ᱤᱫᱤ ᱠᱟᱛᱮᱫ ᱵᱟᱝ ᱠᱚ ᱵᱟᱰᱟᱭᱟ ᱩᱱᱠᱩ ᱚᱱᱟ ᱨᱮᱱᱟᱜ ᱜᱩᱨᱩᱛᱛᱚ ᱢᱚᱱ ᱢᱚᱦᱚᱛ ᱠᱚ ᱵᱟᱰᱟᱭ ᱦᱚᱪᱚ ᱨᱮᱱᱟᱜ ᱦᱚᱸ ᱞᱟᱹᱠᱛᱤ ᱢᱮᱱᱟᱜᱼᱟ ᱱᱚᱝᱠᱟ ᱞᱮᱠᱟᱛᱮᱦᱚᱸ ᱥᱟᱱᱛᱟᱲᱤ ᱯᱟᱹᱨᱥᱤ ᱫᱚ ᱞᱟᱦᱟᱱᱛᱤᱜᱼᱟ ᱚᱱᱟ ᱪᱷᱟᱰᱟ ᱥᱚᱨᱠᱟᱨ ᱯᱟᱦᱴᱟ ᱥᱮᱫ ᱠᱷᱚᱱᱦᱚᱸ ᱱᱚᱣᱟ ᱞᱟᱦᱟᱱᱛᱤ ᱞᱟᱹᱜᱤᱫ ᱛᱮ ᱜᱚᱲᱚ ᱜᱚᱯᱚᱲᱚ ᱥᱮ ᱚᱱᱠᱟᱱᱟᱜ ᱡᱳᱡᱳᱱᱟ ᱠᱚ ᱛᱮᱭᱟᱨ ᱫᱚᱨᱠᱟᱨᱚᱜ ᱠᱟᱱᱟ ᱮᱠᱷᱮᱱ ᱥᱩᱫᱷᱩ ᱥᱠᱩᱞ ᱠᱚᱞᱮᱡᱽ ᱨᱮ ᱯᱟᱲᱦᱟᱣ ᱥᱩᱢᱩᱝ ᱞᱮᱠᱷᱟᱱ ᱫᱚ ᱵᱟᱝ ᱜᱟᱱᱚᱜᱼᱟ ᱥᱟᱱᱛᱟᱲᱤ ᱯᱟᱹᱨᱥᱤ ᱩᱛᱱᱟᱹᱣ ᱞᱟᱹᱜᱤᱫ ᱛᱮ ᱡᱷᱚᱛᱚ ᱤᱥᱠᱩᱞ ᱠᱚᱞᱮᱡᱽ ᱡᱮᱜᱮᱫ ᱵᱤᱨᱫᱟᱹᱜᱟᱲ ᱠᱚᱨᱮ ᱥᱟᱱᱛᱟᱲᱤ ᱯᱟᱹᱨᱥᱤ ᱩᱛᱱᱟᱹᱣ ᱵᱟᱠᱷᱨᱟ ᱵᱷᱮᱜᱟᱨ ᱛᱮ ᱞᱟᱭᱵᱮᱨᱤ ᱵᱮᱱᱟᱣ ᱫᱚᱨᱠᱟᱨᱚᱜ ᱠᱟᱱᱟ ᱟᱨ ᱚᱸᱰᱮ ᱫᱚ ᱥᱟᱱᱛᱟᱲᱤ ᱯᱟᱹᱨᱥᱤ ᱡᱚᱯᱚᱲᱟᱣ ᱟᱱᱟᱜ ᱡᱷᱚᱛᱚ ᱨᱚᱠᱚᱢᱟᱜ ᱯᱩᱛᱷᱤ ᱯᱚᱛᱚᱵᱽ ᱮᱠᱟᱞ ᱛᱟᱦᱮᱱ ᱢᱟ ᱡᱟᱦᱟᱸᱛᱮ ᱡᱟᱦᱟᱸᱭ ᱚᱞᱪᱤᱠᱤ ᱥᱮ ᱡᱟᱦᱟᱱ ᱮᱴᱟᱜ ᱦᱚᱨᱚᱯ ᱛᱮ ᱯᱟᱲᱦᱟᱣ ᱵᱟᱝ ᱠᱚ ᱫᱟᱲᱮᱭᱟᱜᱼᱟ ᱚᱱᱟᱫᱚ ᱡᱮᱡᱟᱨ ᱥᱩᱵᱤᱫᱷᱟ ᱞᱮᱠᱟᱱ ᱦᱚᱨᱚᱯ ᱟᱱᱟᱜ ᱯᱟᱹᱨᱥᱤ ᱛᱮᱠᱚ ᱯᱟᱲᱦᱟᱣ ᱠᱟᱛᱮᱫ ᱥᱟᱱᱛᱟᱲᱤ ᱯᱟᱹᱨᱥᱤ ᱨᱮᱱᱟᱜ ᱜᱩᱱᱟ ᱜᱩᱱ ᱠᱚ ᱵᱩᱡᱷᱟᱹᱣ ᱫᱟᱲᱮᱭᱟᱜ ᱢᱟ ᱟᱨ ᱚᱱᱟ ᱚᱱᱟᱠᱚ ᱠᱟᱹᱢᱤ ᱨᱮᱠᱚ ᱞᱟᱜᱟᱣᱢᱟ ᱚᱱᱟ ᱪᱷᱟᱰᱟ ᱥᱚᱨᱠᱟᱨ ᱯᱟᱦᱚᱴᱟ ᱠᱷᱚᱱ ᱟᱨᱦᱚᱸ ᱡᱟᱦᱟᱸ ᱛᱤᱱᱟᱹᱜ ᱟᱛᱳ ᱚᱧᱪᱚᱞ ᱚᱯᱷᱤᱥ ᱛᱷᱟᱱᱟ ᱡᱮᱞᱟ ᱯᱚᱨᱤᱥᱥᱚᱫᱽ ᱡᱟᱦᱟᱸᱜᱮ ᱛᱟᱦᱮᱱ ᱠᱟᱱᱟ ᱡᱷᱚᱛᱚ ᱡᱟᱭᱜᱟ ᱨᱮᱜᱮ ᱥᱟᱱᱛᱟᱲ ᱠᱚᱨᱢᱤ ᱠᱚ ᱥᱟᱱᱛᱟᱲ ᱨᱚᱨᱚᱲᱟᱱ ᱦᱚᱲ ᱠᱚ ᱛᱟᱦᱮᱱ ᱢᱟ ᱟᱨ ᱥᱟᱱᱛᱟᱲ ᱠᱚᱣᱟᱜ ᱚᱞᱪᱤᱠᱤ ᱦᱚᱨᱚᱯ ᱛᱮ ᱡᱟᱦᱟᱸᱜᱮ ᱟᱵᱮᱫᱚᱱ ᱯᱚᱛᱨᱚ ᱥᱮ ᱟᱨᱫᱟᱥ ᱥᱟᱠᱟᱢ ᱠᱚᱦᱚᱸ ᱚᱞᱚᱜ ᱟᱨ ᱯᱟᱲᱦᱟᱣ ᱨᱮᱱᱟᱜ ᱦᱚᱸ ᱥᱩᱡᱳᱜᱽ ᱥᱩᱵᱤᱫᱷᱟ ᱠᱚ ᱛᱮᱭᱟᱨ ᱫᱚᱨᱠᱟᱨᱚᱜ ᱠᱟᱱᱟ ᱚᱱᱟᱞᱮᱠᱟᱛᱮᱦᱚᱸ ᱥᱟᱱᱛᱟᱲᱤ ᱯᱟᱹᱨᱥᱤ ᱫᱚ ᱩᱛᱱᱟᱹᱣᱚᱜᱼᱟ ᱱᱤᱛᱚᱜ ᱵᱚᱨᱛᱚᱢᱟᱱ ᱨᱮ ᱧᱮᱞᱚᱜ ᱠᱟᱱᱟ ᱥᱤᱢᱤᱛᱚ ᱤᱥᱠᱩᱞ ᱠᱚᱞᱮᱡᱽ ᱨᱮᱜᱮ ᱢᱮᱱᱟᱜᱼᱟ ᱚᱱᱟᱫᱚ ᱠᱳᱴ ᱠᱟᱹᱪᱷᱟᱹᱨᱤ ᱛᱷᱟᱱᱟ ᱯᱩᱞᱤᱥ ᱚᱠᱟᱨᱮᱜᱮ ᱵᱟᱹᱱᱩᱜᱼᱟ ᱮᱢᱚᱱᱠᱤ ᱟᱛᱳ ᱚᱲᱟᱜ ᱨᱮᱱᱟᱜ ᱡᱟᱦᱟᱸ ᱯᱚᱧᱪᱟᱭᱮᱛ ᱚᱯᱷᱤᱥ ᱚᱱᱟᱦᱚᱸ ᱚᱧᱪᱚᱞ ᱚᱯᱷᱤᱥ ᱚᱱᱟ ᱨᱮᱦᱚᱸ ᱵᱟᱝ ᱟᱸᱡᱚᱢᱚᱜᱼᱟ ᱥᱮ ᱵᱟᱝ ᱧᱮᱞᱚᱜᱼᱟ ᱟᱫᱚ ᱤᱧᱟᱹᱜ ᱢᱚᱱᱮᱛᱮ ᱱᱚᱣᱟᱜᱤᱧ ᱞᱟᱹᱭᱟ ᱡᱟᱦᱟᱸ ᱮᱞᱟᱠᱟ ᱠᱚᱨᱮ ᱥᱮ ᱴᱚᱴᱷᱟ ᱠᱚᱨᱮ ᱡᱟᱹᱛᱥᱤᱜᱮ ᱥᱟᱱᱛᱟᱲ ᱢᱮᱱᱟᱜ ᱠᱚᱣᱟ ᱚᱱᱟ ᱠᱚᱨᱮᱫᱚ ᱮᱠᱟᱞ ᱜᱮ ᱥᱟᱱᱛᱟᱲ ᱠᱚᱨᱢᱤ ᱠᱚ ᱛᱟᱦᱮᱱᱼᱢᱟ ᱟᱨ ᱥᱟᱱᱛᱟᱲ ᱠᱚᱣᱟᱜ ᱥᱩᱠᱼᱫᱩᱠ ᱨᱮᱱᱟᱜ ᱠᱟᱛᱷᱟ ᱫᱚ ᱥᱟᱱᱛᱟᱲᱤ ᱯᱟᱹᱨᱥᱤ ᱛᱮᱠᱚ ᱟᱸᱡᱚᱢᱼᱢᱟ ᱟᱨ ᱡᱟᱦᱟᱸ ᱜᱮ ᱟᱵᱮᱫᱚᱱ ᱯᱚᱛᱨᱚ ᱠᱚ ᱚᱞᱚᱜᱚᱜᱼᱟ ᱚᱱᱟ ᱠᱚᱫᱚ ᱚᱞᱪᱤᱠᱤ ᱥᱟᱱᱛᱟᱲᱤ ᱛᱮ ᱚᱞᱚᱜ ᱢᱟ ᱟᱨ ᱯᱟᱹᱨᱥᱤ ᱤᱫᱤ ᱠᱟᱛᱮ ᱡᱷᱚᱛᱚ ᱦᱚᱲᱟᱜ ᱜᱮ ᱱᱤᱡᱮᱥᱥᱚ ᱛᱚ ᱥᱚᱪᱮᱛᱚᱱᱟ ᱦᱚᱸ ᱛᱟᱦᱮᱸ ᱫᱚᱨᱠᱟᱨᱚᱜ ᱠᱟᱱᱟ ᱟᱨ ᱥᱚᱨᱠᱟᱨ ᱯᱟᱦᱚᱴᱟ ᱠᱷᱚᱱᱦᱚᱸ ᱜᱚᱲᱚ ᱮᱢ ᱞᱮᱠᱷᱟᱱ ᱟᱫᱚᱢ ᱦᱚᱲ ᱜᱮ ᱚᱱᱟ ᱨᱟᱹᱥᱠᱟᱹ ᱛᱮᱦᱚᱸ ᱚᱱᱟ ᱠᱟᱹᱢᱤ ᱨᱮᱠᱚ ᱡᱚᱲᱟᱣᱚᱜᱼᱟ ᱟᱨ ᱵᱟᱝ ᱵᱟᱰᱟᱭᱟᱱ ᱦᱚᱲ ᱦᱚᱸᱠᱚ ᱵᱟᱰᱟᱭ ᱦᱚᱪᱚ ᱠᱚᱣᱟ ᱵᱩᱫᱽᱫᱷᱤ ᱫᱤᱥᱟᱹ ᱠᱚ ᱪᱟᱞ ᱟᱠᱚᱣᱟ ᱡᱟᱦᱟᱸᱛᱮ ᱱᱤᱛᱚᱜ ᱵᱚᱨᱛᱚᱢᱟᱱ ᱨᱮ ᱵᱷᱟᱨᱚᱛ ᱥᱚᱨᱠᱟᱨᱟᱜ ᱥᱚᱝᱵᱤᱫᱷᱟᱱ ᱥᱮᱞᱮᱫ ᱟᱠᱟᱱᱟ ᱚᱱᱟᱛᱮ ᱱᱚᱣᱟ ᱩᱛᱱᱟᱹᱣ ᱞᱟᱹᱜᱤᱫ ᱛᱮ ᱥᱚᱨᱠᱟᱨᱟᱜ ᱦᱚᱸ ᱫᱟᱭᱵᱚᱫᱽᱫᱷᱚ ᱠᱟᱱᱟ ᱟᱨᱚ ᱡᱟᱦᱟᱸ ᱛᱤᱱᱟᱹᱜ ᱯᱟᱹᱨᱥᱤ ᱠᱚ ᱢᱮᱱᱟᱜᱼᱟ ᱚᱱᱟ ᱠᱚᱨᱮ ᱡᱟᱦᱟᱸ ᱞᱮᱠᱟ ᱥᱚᱨᱠᱟᱨ ᱜᱚᱲᱚ ᱜᱚᱯᱚᱲᱚᱭ ᱮᱢᱚᱜ ᱠᱟᱱᱟ ᱥᱟᱱᱛᱟᱲᱤ ᱯᱟᱹᱨᱥᱤ ᱨᱮᱫᱚ ᱚᱱᱠᱟ ᱜᱚᱲᱚ ᱜᱚᱯᱚᱲᱚ ᱵᱟᱝ ᱧᱮᱞᱚᱜ ᱠᱟᱱᱟ ᱟᱫᱚ ᱥᱚᱨᱠᱟᱨᱟᱜ ᱦᱚᱸ ᱱᱚᱣᱟ ᱩᱛᱱᱟᱹᱣ ᱞᱟᱜᱤᱫ ᱛᱮ ᱜᱚᱲᱚ ᱜᱚᱯᱚᱲᱚ ᱛᱟᱦᱮᱱ ᱮᱠᱟᱞ ᱞᱟᱹᱠᱛᱤᱜ ᱠᱟᱱᱟ ᱯᱟᱨᱥᱤ ᱫᱚ ᱢᱤᱫᱴᱟᱝ ᱡᱟᱹᱛ ᱟᱜ ᱩᱯᱨᱩᱢ ᱦᱚᱸ ᱠᱟᱱᱟ ᱚᱱᱟ ᱞᱮᱠᱟᱛᱮ ᱱᱚᱣᱟ ᱡᱟᱹᱛ ᱞᱮᱠᱟᱛᱮ ᱫᱷᱟᱹᱨᱛᱤ ᱡᱟᱠᱟᱛ ᱨᱮ ᱡᱤᱭᱟᱹᱲ ᱫᱚᱦᱚᱭ ᱞᱟᱹᱜᱤᱫ ᱛᱮ ᱥᱟᱶᱛᱟ ᱨᱮᱱ ᱦᱚᱲ ᱠᱚᱣᱟᱜ ᱢᱟ ᱦᱮᱸᱜᱮ ᱥᱚᱨᱠᱟᱨᱟᱜ ᱦᱚᱸ ᱱᱚᱣᱟ ᱫᱟᱭ ᱵᱚᱫᱽᱷᱚ ᱢᱮᱱᱟᱜᱼᱟ ᱟᱫᱚ ᱚᱱᱟ ᱞᱮᱠᱟᱛᱮ ᱥᱚᱨᱠᱟᱨ ᱦᱚᱸ ᱱᱚᱣᱟ ᱤᱫᱤ ᱠᱟᱛᱮᱫ ᱩᱭᱦᱟᱹᱨ ᱵᱷᱟᱵᱽᱱᱟ ᱫᱚᱨᱠᱟᱨ ᱛᱟᱭ ᱠᱩᱨᱩᱢᱩᱴᱩ ᱠᱚᱦᱚᱸ ᱫᱚᱨᱠᱟᱨᱚᱜ ᱠᱟᱱ ᱛᱟᱭᱟ ᱮᱠᱷᱮᱱ ᱥᱚᱠᱟᱨᱤ ᱥᱚᱝᱥᱛᱷᱟ ᱫᱚ ᱵᱟᱝ ᱯᱟᱹᱨᱥᱤ ᱩᱛᱱᱟᱹᱣ ᱞᱟᱹᱜᱤᱫ ᱛᱮ ᱡᱟᱦᱟᱸ ᱛᱤᱱᱟᱹᱜ ᱜᱮ ᱢᱮᱱᱟᱜ ᱵᱮᱥᱚᱨᱠᱟᱨᱤ ᱥᱚᱝᱥᱛᱷᱟ ᱠᱚᱦᱚᱸ ᱱᱚᱣᱟ ᱨᱮ ᱜᱚᱲᱚ ᱜᱚᱯᱚᱲᱚ ᱮᱢ ᱞᱟᱹᱠᱛᱤᱜ ᱠᱟᱱ ᱛᱟᱠᱚᱣᱟ ᱪᱮᱫᱟᱜ ᱥᱮ ᱢᱤᱫ ᱥᱤᱠᱷᱱᱟᱹᱛ ᱜᱮ ᱢᱤᱫᱴᱟᱝ ᱢᱟᱹᱱᱢᱤ ᱥᱮ ᱥᱟᱶᱛᱟ ᱫᱚᱭ ᱥᱩᱫᱷᱟᱹᱨ ᱫᱟᱲᱮᱭᱟᱜᱼᱟ ᱟᱫᱚ ᱚᱱᱟ ᱞᱮᱠᱟᱛᱮ ᱯᱟᱹᱨᱥᱤ ᱩᱛᱱᱟᱹᱣ ᱞᱟᱹᱜᱤᱫ ᱛᱮ ᱡᱷᱚᱛᱚ ᱦᱚᱲᱟᱜ ᱜᱮ ᱫᱟᱭᱵᱚᱫᱽᱫᱷᱚ ᱫᱚ ᱢᱮᱱᱟᱜᱼᱟ ᱤᱧ ᱫᱚ ᱵᱟᱝ ᱵᱟ ᱦᱟᱱᱤ ᱫᱚ ᱵᱟᱝ ᱱᱩᱭ ᱱᱚᱝᱠᱟ ᱫᱚ ᱵᱟᱝ ᱩᱭᱦᱟᱹᱨ ᱠᱟᱛᱮᱫ ᱱᱤᱡᱮᱨᱟᱜ ᱡᱟᱱᱟᱢ ᱟᱲᱟᱝ ᱥᱮ ᱡᱟᱱᱟᱢ ᱯᱟᱹᱨᱥᱤ ᱫᱷᱟᱹᱨᱛᱤ ᱡᱟᱠᱟᱛ ᱨᱮ ᱢᱟᱹᱱ ᱢᱚᱦᱚᱛ ᱴᱷᱟᱶ ᱨᱮ ᱫᱚᱦᱚ ᱠᱟᱛᱮᱫ ᱞᱟᱯᱷᱟᱝ ᱦᱚᱨᱛᱮ ᱞᱟᱦᱟᱜ ᱞᱟᱜᱤᱫ ᱛᱮ ᱡᱷᱚᱛᱚ ᱦᱚᱲᱟᱜ ᱜᱮ ᱜᱚᱲᱚ ᱜᱚᱯᱚᱲᱚ ᱛᱟᱦᱮᱱ ᱫᱚ ᱮᱠᱟᱞᱜᱮ ᱞᱟᱹᱠᱛᱤᱜ ᱠᱟᱱᱟ ᱟᱨ ᱱᱚᱣᱟ ᱫᱚ ᱡᱷᱚᱛᱚ ᱦᱚᱲᱟᱜ ᱜᱮ ᱠᱚᱨᱟᱣ ᱦᱚᱸ ᱫᱚᱨᱠᱟᱨᱚᱜ ᱮᱠᱟᱞ ᱜᱮ ᱠᱟᱱᱟ